ᱤᱧᱴᱷᱮᱱ ᱡᱳᱜᱽᱵᱮᱭᱟᱢ ᱮᱛᱚᱦᱚᱵ ᱨᱮᱭᱟᱜ ᱚᱠᱛᱚ ᱫᱚ ᱥᱮᱛᱟᱜ ᱜᱮ ᱱᱟᱯᱟᱭᱟ ᱟᱨ ᱡᱚᱜᱽᱵᱮᱭᱟᱢ ᱫᱚ ᱥᱮᱛᱟᱜ ᱜᱮ ᱠᱚᱨᱟᱣ ᱫᱚ ᱵᱮᱥᱟ ᱪᱤᱠᱟᱹᱛᱮ ᱥᱮᱛᱟᱜ ᱫᱚ ᱴᱷᱟᱱᱰᱟ ᱴᱷᱟᱱᱰᱟ ᱢᱚᱥᱚᱢ ᱛᱟᱦᱮᱱᱟ ᱟᱨ ᱥᱮᱛᱟᱜ ᱫᱚ ᱡᱟᱯᱤᱫ ᱵᱮᱨᱮᱫ ᱠᱟᱛᱮ ᱦᱚᱲᱢᱚ ᱦᱚᱸ ᱚᱱᱟ ᱢᱚᱛᱞᱚᱵ ᱯᱷᱞᱮᱠᱥᱤᱵᱚᱞ ᱫᱷᱟᱨᱟ ᱛᱟᱦᱮᱱᱟ ᱚᱱᱟ ᱴᱟᱭᱤᱴ ᱵᱟᱭ ᱛᱟᱦᱮᱱᱟ ᱟᱨ ᱯᱚᱨᱮ ᱛᱮᱫᱚ ᱫᱤᱱᱵᱷᱳᱨ ᱫᱚ ᱠᱟᱹᱡ ᱠᱟᱹᱢᱤ ᱵᱟᱲᱟ ᱦᱩᱭ ᱞᱮᱠᱷᱟᱱ ᱦᱚᱲᱢᱚ ᱠᱚ ᱠᱟᱹᱡ ᱥᱚᱴᱚᱜᱼᱟ ᱢᱚᱛᱞᱚᱵ ᱦᱟᱰᱚᱜᱼᱟ ᱠᱮᱴᱮᱡᱚᱜᱼᱟ ᱠᱷᱟᱱ ᱡᱳᱜᱽᱵᱮᱭᱟᱢ ᱨᱮᱱᱟᱜ ᱥᱚᱴᱷᱤᱠ ᱚᱠᱛᱚ ᱫᱚ ᱦᱩᱭᱩᱜ ᱠᱟᱱᱟ ᱥᱮᱛᱟᱜ ᱴᱟᱭᱤᱢ ᱪᱟᱸᱫᱚ ᱟᱣᱨᱤ ᱨᱟᱠᱟᱵ ᱨᱮᱜᱮ ᱪᱟᱸᱫᱚ ᱨᱟᱠᱟᱵ ᱞᱟᱦᱟᱛᱮ ᱮᱦᱚᱵ ᱞᱮᱠᱷᱟᱱ ᱚᱱᱟᱜᱮ ᱱᱟᱯᱟᱭ ᱦᱩᱭᱩᱜᱼᱟ ᱦᱩᱰᱤᱝ ᱩᱢᱮᱨ ᱨᱮ ᱡᱳᱜᱽᱵᱮᱭᱟᱢ ᱨᱮᱱᱟᱜ ᱪᱮᱫ ᱫᱚ ᱵᱚᱰᱤ ᱯᱷᱞᱮᱠᱥᱤᱵᱚᱞ ᱛᱟᱦᱮᱱᱟ ᱵᱚᱰᱤ ᱵᱟᱭ ᱦᱟᱥᱩᱣᱟ ᱡᱟᱦᱱᱟᱜ ᱛᱤ ᱠᱚᱨᱮ ᱡᱟᱸᱜᱟ ᱠᱚᱨᱮ ᱢᱚᱛᱞᱚᱵ ᱡᱟᱦᱟᱸ ᱞᱮᱠᱟᱜᱮ ᱡᱳᱜᱽᱵᱮᱭᱟᱢ ᱠᱚᱨᱟᱣ ᱞᱮᱠᱷᱟᱱ ᱫᱚ ᱯᱚᱨᱮᱛᱮ ᱦᱟᱥᱩ ᱵᱟᱭ ᱨᱟᱠᱟᱵ ᱟ ᱦᱩᱰᱤᱝ ᱩᱢᱮᱨ ᱨᱮ ᱛᱟᱦᱮᱸ ᱞᱮᱠᱷᱟᱱ ᱫᱚ ᱦᱩᱰᱤᱜᱝ ᱩᱢᱮᱨ ᱨᱮ ᱠᱷᱚᱱᱟᱜ ᱡᱩᱫᱤ ᱡᱳᱜᱽᱵᱮᱭᱟᱢ ᱠᱚᱨᱟᱣ ᱦᱩᱭᱩᱜᱼᱟ ᱥᱮᱬᱟᱜ ᱫᱷᱟᱹᱵᱤᱡ ᱛᱮ ᱤᱱᱟᱹᱠᱷᱟᱱ ᱫᱚ ᱩᱱᱟᱹᱜ ᱠᱚᱥᱴᱚ ᱵᱟᱭ ᱵᱩᱡᱷᱟᱹᱜᱼᱟ ᱡᱟᱦᱟᱸ ᱞᱮᱠᱟ ᱛᱤᱠᱚ ᱵᱟᱭ ᱦᱟᱥᱩᱣᱟ ᱡᱟᱸᱜᱟ ᱠᱚ ᱵᱟᱥᱩᱣᱟ ᱦᱚᱲᱢᱚ ᱠᱚ ᱵᱟᱭ ᱦᱟᱥᱩᱣᱟ ᱟᱨ ᱥᱮᱬᱟ ᱩᱢᱮᱨ ᱠᱟᱛᱮᱫ ᱡᱳᱜᱽ ᱵᱮᱭᱟᱢ ᱠᱚᱨᱟᱣ ᱫᱚ ᱡᱟᱝ ᱠᱚ ᱠᱮᱴᱮᱡ ᱠᱚᱜᱼᱟ ᱦᱚᱲᱢᱚ ᱠᱚ ᱯᱷᱞᱮᱠᱥᱤᱵᱚᱞ ᱵᱟᱭ ᱛᱟᱦᱮᱱᱟ ᱛᱚ ᱩᱱᱥᱩᱢᱟᱹᱭ ᱡᱳᱜᱽ ᱵᱮᱭᱟᱢ ᱠᱚᱨᱟᱣ ᱞᱮᱠᱷᱟᱱ ᱫᱚ ᱟᱜᱷᱟᱛ ᱵᱩᱡᱷᱟᱹᱣ ᱫᱟᱲᱮᱭᱟᱜᱼᱟ ᱵᱟᱠᱷᱟᱱ ᱦᱟᱥᱩ ᱠᱚ ᱨᱟᱠᱟᱵ ᱫᱟᱲᱮᱭᱟᱜᱼᱟ ᱡᱟᱦᱟᱸ ᱠᱚᱨᱮ ᱢᱚᱪᱚᱠ ᱠᱚ ᱦᱩᱭ ᱫᱟᱲᱮᱭᱟᱜᱼᱟ ᱚᱱᱟᱛᱮ ᱢᱟᱱᱮ ᱜᱤᱫᱽᱨᱟᱹ ᱩᱢᱮᱨ ᱠᱷᱚᱱᱟᱜ ᱜᱮ ᱡᱳᱜᱽᱵᱮᱭᱟᱢ ᱠᱚᱨᱟᱣ ᱨᱮᱱᱟᱜ ᱥᱩᱵᱤᱫᱷᱟ ᱫᱚ ᱧᱟᱢᱚᱜᱼᱟ ᱟᱨ ᱞᱟᱵᱽ ᱫᱚ ᱩᱱᱠᱷᱚᱱᱟᱜ ᱜᱮ ᱞᱟᱵᱽ ᱫᱚ ᱧᱟᱢᱚᱜᱼᱟ ᱟᱨ ᱡᱳᱜᱽᱵᱮᱭᱟᱢ ᱠᱚᱨᱟᱣ ᱨᱮᱱᱟᱜ ᱥᱚᱴᱷᱤᱠ ᱴᱟᱭᱤᱢ ᱫᱚ ᱦᱩᱭᱩᱜ ᱠᱟᱱᱟ ᱥᱮᱛᱟᱜ ᱵᱷᱳᱨᱛᱮ ᱯᱟᱸᱪᱵᱟᱡᱮ ᱠᱷᱚᱱᱟᱜ ᱪᱷᱮᱭ ᱵᱟᱡᱮ ᱥᱟᱛ ᱵᱟᱡᱮ ᱫᱷᱟᱹᱵᱤᱡ ᱩᱱᱫᱷᱟᱹᱵᱤᱡᱜᱮ ᱡᱳᱜᱽᱵᱮᱭᱟᱢ ᱠᱚᱨᱟᱣᱟᱠᱚ